ᱤᱧ ᱫᱚ ᱥᱤᱞᱵᱷᱟᱨᱠᱚᱧ ᱠᱩᱥᱤᱭ ᱟᱠᱚ ᱜᱮᱭᱟ ᱱᱩᱠᱩ ᱦᱚᱸᱠᱚ ᱡᱟᱝ ᱜᱮ ᱨᱮᱦᱚᱸ ᱠᱚ ᱢᱚᱸᱡ ᱜᱤᱧ ᱟᱹᱭᱠᱟᱹᱣ ᱠᱚᱣᱟ ᱞᱟᱹᱴᱩ ᱠᱚ ᱥᱤᱞᱵᱷᱟᱨ ᱫᱚ ᱟᱨ ᱪᱚᱲᱜᱚᱡ ᱦᱟᱹᱠᱩ ᱜᱟᱹᱲᱟᱹᱭ ᱦᱟᱹᱠᱩ ᱩᱱᱠᱩ ᱫᱤ ᱥᱤᱯᱤ ᱠᱚ ᱢᱚᱸᱡ ᱜᱮᱠᱚ ᱥᱤᱵᱤᱞ ᱜᱮᱭᱟ ᱟᱨ ᱩᱛᱩ ᱦᱚᱸᱠᱚ ᱥᱤᱵᱤᱞ ᱜᱮᱭᱟ ᱱᱩᱠᱩ ᱦᱟᱹᱠᱩ ᱫᱚ ᱵᱚᱨᱥᱟ ᱥᱚᱢᱚᱭ ᱵᱮᱥᱤᱨ ᱵᱷᱟᱜ ᱠᱚ ᱧᱟᱢᱚᱜ ᱜᱮᱭᱟ ᱜᱟᱹᱰᱭᱟᱹ ᱠᱚᱨᱮ ᱦᱚᱸ ᱛᱟᱨᱯᱚᱨᱮ ᱦᱩᱲᱩ ᱠᱷᱮᱛ ᱠᱚᱨᱮ ᱠᱚ ᱧᱟᱢᱚᱜ ᱜᱮᱭᱟ ᱠᱟᱴᱠᱚᱢ ᱠᱚ ᱥᱤᱯᱤ ᱢᱚᱸᱡ ᱜᱮᱠᱚ ᱥᱤᱵᱤᱞᱟ ᱟᱨ ᱫᱟᱠᱟ ᱡᱚᱢ ᱥᱚᱢᱚᱭ ᱞᱚᱞᱚ ᱫᱟᱠᱟ ᱥᱟᱶ ᱟᱹᱰᱤ ᱟᱸᱴ ᱠᱚ ᱥᱤᱵᱤᱞ ᱜᱮᱭᱟ ᱦᱟᱹᱠᱩ ᱥᱤᱯᱤ ᱥᱮ ᱠᱟᱴᱠᱚᱢ ᱥᱤᱯᱤ ᱦᱚᱸ ᱟᱨ ᱮᱴᱟᱜ ᱦᱚᱲ ᱫᱚ ᱥᱟᱫᱷᱟᱨᱚᱱ ᱦᱚᱲ ᱫᱚ ᱯᱟᱸᱜᱟᱥ ᱦᱟᱹᱠᱩ ᱠᱚ ᱠᱩᱥᱤ ᱟᱠᱚᱣᱟ ᱯᱟᱸᱜᱟᱥ ᱦᱟᱹᱠᱩ ᱫᱚ ᱠᱟᱨᱚᱱ ᱡᱟᱝ ᱠᱚ ᱵᱟᱹᱱᱩᱜ ᱛᱟᱠᱚᱣᱟ ᱡᱟᱝ ᱠᱚ ᱵᱟᱹᱱᱩᱜ ᱛᱟᱠᱚᱣᱟ ᱢᱚᱸᱡᱜᱮ ᱧᱮᱞᱚᱜ ᱟᱠᱚ ᱯᱟᱸᱜᱟᱥ ᱠᱚ ᱥᱤᱞᱵᱷᱟᱨ ᱠᱚ ᱛᱟᱨᱯᱚᱨᱮ ᱠᱟᱛᱞᱟ ᱠᱚ ᱨᱩᱭ ᱠᱚ ᱟᱫᱚᱢ ᱦᱚᱲ ᱠᱚ ᱠᱩᱥᱤ ᱟᱠᱚ ᱜᱮᱭᱟ